ᱦᱮᱞᱳ ᱤᱧ ᱫᱚ ᱤᱭᱟᱹ ᱥᱟᱢᱟᱡᱽ ᱥᱮᱵᱟ ᱨᱮᱱ ᱠᱟᱹᱱᱟᱹᱧ ᱟᱨ ᱟᱢ ᱫᱚ ᱚᱠᱚᱭ ᱠᱟᱱᱟᱢ ᱚ ᱛᱚᱵᱮ ᱱᱤᱭᱟᱹ ᱟᱛᱩ ᱱᱚᱣᱟ ᱡᱷᱟᱨᱠᱷᱚᱸᱰ ᱨᱮ ᱵᱚᱞᱮ ᱤᱭᱟᱹ ᱠᱚ ᱯᱚᱨᱚᱵᱽ ᱠᱚ ᱪᱮᱫ ᱪᱮᱫ ᱠᱚ ᱯᱚᱨᱚᱵᱽ ᱵᱚᱞᱮ ᱦᱩᱭᱩᱜᱼᱟ ᱚᱱᱟ ᱜᱮ ᱤᱧ ᱵᱟᱰᱟᱭ ᱥᱟᱱᱟᱭᱤᱫᱤᱧ ᱠᱟᱱᱟ ᱛᱷᱚᱲᱟ ᱛᱷᱚᱲᱟ ᱦᱮᱸ ᱦᱮᱸ ᱦᱮᱸ ᱦᱩᱸ ᱦᱮᱸ ᱦᱩᱸ ᱦᱮᱸ ᱦᱩᱸ ᱦᱩᱸ ᱦᱩᱸ ᱦᱮᱸ ᱟᱸᱡᱚᱢ ᱫᱟᱹᱧ ᱦᱩᱸ ᱦᱩᱸ ᱦᱩᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱚ ᱟᱫᱚ ᱦᱮᱸ ᱦᱩᱸ ᱚ ᱦᱩᱸ ᱦᱮᱸ ᱦᱮᱸ ᱦᱮᱸ ᱦᱮᱸ ᱦᱚᱸ ᱦᱚᱸ ᱦᱩᱸ ᱦᱮᱸ ᱦᱩᱸ ᱦᱚᱸ ᱟᱨ ᱤᱱᱟᱹ ᱠᱟᱛᱮᱫ ᱫᱚ ᱪᱟᱵᱟᱭᱱᱟ ᱟᱨ ᱤᱱᱟᱹ ᱠᱟᱛᱮᱫ ᱫᱚ ᱟᱨᱦᱚᱸ ᱛᱟᱭᱚᱢ ᱨᱮᱱᱟᱜ ᱫᱚ ᱪᱮᱫ ᱠᱚ ᱯᱚᱨᱚᱵᱽ ᱚ ᱦᱮᱸ ᱦᱮᱸ